ᱤᱧ ᱮᱴᱟᱜ ᱦᱚᱲ ᱠᱚ ᱮᱱᱮᱡ ᱥᱮᱨᱮᱧ ᱪᱮᱫ ᱞᱟᱹᱜᱤᱫ ᱫᱟᱣᱤᱧ ᱧᱟᱢ ᱠᱟᱜᱼᱟ ᱚᱱᱟᱨᱮ ᱵᱚᱸᱜᱟᱼᱵᱩᱨᱩ ᱮᱱᱮᱡ ᱥᱮᱨᱮᱧ ᱜᱤᱫᱽᱨᱟᱹ ᱠᱚ ᱥᱮᱬᱟ ᱦᱚᱲ ᱠᱚ ᱴᱚᱞᱟᱨᱮ ᱫᱩᱲᱩᱵᱽ ᱠᱟᱛᱮᱫ ᱤᱧ ᱞᱟᱹᱭ ᱪᱮᱫ ᱠᱟᱜ ᱠᱚᱣᱟ ᱚᱱᱟ ᱪᱮᱫ ᱠᱟᱛᱮᱫ ᱤᱧ ᱟᱹᱰᱤ ᱨᱟᱹᱥᱠᱟᱹᱜᱤᱧ ᱟᱹᱭᱠᱟᱹᱣ ᱠᱟᱜᱼᱟ